ᱪᱟᱥᱵᱟᱥ ᱛᱟᱞᱟᱛᱮ ᱡᱟᱦᱟᱸ ᱟᱞᱮ ᱯᱨᱚᱰᱟᱠᱴ ᱡᱮᱢᱚᱱ ᱵᱷᱮᱡᱤᱴᱮᱵᱮᱞ ᱦᱳᱭᱳᱜ ᱠᱟᱱᱟ ᱚᱱᱟᱫᱚ ᱱᱚᱶᱟ ᱵᱟᱡᱟᱨ ᱨᱮ ᱟᱹᱰᱤ ᱵᱷᱟᱹᱜᱮ ᱪᱮᱫᱟᱜ ᱥᱮ ᱱᱟᱦᱟᱜ ᱡᱩᱜᱽ ᱫᱚ ᱪᱟᱥᱵᱟᱥ ᱨᱮᱦᱚᱸ ᱠᱮᱢᱤᱠᱮᱞ ᱫᱤᱭᱮ ᱵᱤᱥᱟᱠᱛᱚ ᱦᱤᱡᱩᱜ ᱠᱟᱱᱟ ᱡᱚᱢ ᱧᱩᱨᱮ ᱟᱹᱰᱤ ᱟᱥᱩᱵᱤᱫᱷᱟ ᱦᱳᱭᱳᱜ ᱠᱟᱱᱟ ᱟᱞᱮᱭᱟᱜ ᱡᱟᱦᱟᱸ ᱪᱟᱥᱵᱟᱥ ᱚᱱᱟᱫᱚ ᱯᱩᱨᱟᱹ ᱚᱨᱜᱟᱱᱤᱠ ᱯᱚᱫᱽᱫᱷᱚᱛᱤ ᱛᱮ ᱱᱤᱛ ᱦᱚᱞᱮ ᱪᱟᱥ ᱫᱟ ᱡᱮᱢᱚᱱ ᱡᱳᱭᱵᱚ ᱥᱟᱨ ᱜᱩᱨᱤᱡ ᱠᱚ ᱮᱢ ᱠᱟᱛᱮᱫ ᱱᱤᱛᱳᱜ ᱯᱷᱚᱞᱚᱱ ᱞᱮ ᱟᱹᱜᱩᱭᱮᱫᱟ ᱦᱚᱭᱛᱳ ᱯᱷᱚᱞᱚᱱ ᱠᱚᱢ ᱞᱮ ᱧᱟᱢ ᱮᱫᱟ ᱠᱤᱱᱛᱩ ᱱᱚᱶᱟᱨᱮ ᱡᱚᱢ ᱧᱩ ᱞᱮᱠᱷᱟᱱ ᱱᱚᱶᱟ ᱵᱷᱮᱡᱤᱴᱮᱵᱮᱞ ᱦᱚᱲᱢᱚ ᱨᱮ ᱟᱹᱰᱤ ᱜᱟᱱ ᱵᱷᱟᱜᱮ ᱛᱟᱦᱮᱱᱟ ᱡᱟᱦᱟᱸ ᱫᱚ ᱥᱴᱚᱨᱚᱝ ᱛᱟᱦᱮᱱᱟ ᱱᱚᱶᱟ ᱠᱚ ᱵᱮᱣᱦᱟᱨ ᱞᱮᱠᱷᱟᱱ ᱱᱚᱶᱟ ᱠᱚ ᱵᱷᱮᱡᱤᱴᱮᱵᱮᱞ ᱥᱟᱱᱟᱢ ᱠᱚᱯᱮ ᱩᱯᱚᱠᱟᱨᱚᱜᱼᱟ ᱨᱳᱜᱽ ᱟᱡᱟᱨ ᱠᱷᱚᱱᱯᱮ ᱵᱟᱧᱪᱟᱣ ᱫᱟᱲᱮᱭᱟᱜᱼᱟ ᱟᱭᱢᱟ ᱫᱤᱱᱯᱮ ᱵᱟᱧᱪᱟᱣ ᱫᱟᱲᱮᱭᱟᱜᱼᱟ ᱚᱱᱟᱛᱮ ᱟᱞᱮᱭᱟᱜ ᱪᱟᱥ ᱟᱵᱟᱫᱽ ᱛᱮ ᱡᱟᱦᱟᱸ ᱯᱨᱚᱰᱟᱠᱴ ᱞᱮ ᱟᱠᱷᱨᱤᱧ ᱮᱫᱼᱟ ᱟᱲᱟᱜ ᱥᱟᱠᱟᱢ ᱠᱚ ᱚᱱᱟ ᱠᱚᱫᱚ ᱠᱷᱩᱵᱽ ᱵᱷᱟᱜᱮ ᱟᱹᱰᱤ ᱛᱮ ᱟᱹᱰᱤ ᱵᱷᱟᱹᱜᱮ